ᱤᱧ ᱦᱟᱠᱩ ᱥᱟᱵ ᱵᱟᱵᱚᱛ ᱤᱧ ᱱᱚᱣᱟᱜᱤᱧ ᱞᱟᱹᱭᱟ ᱡᱮ ᱡᱟᱦᱟᱸᱭ ᱥᱩᱢᱩᱫᱨᱚ ᱨᱮ ᱦᱟᱠᱩ ᱠᱩ ᱥᱟᱵᱮᱫ ᱠᱚᱣᱟ ᱦᱟᱠᱩ ᱥᱟᱵ ᱠᱟᱛᱮᱜ ᱡᱟᱞᱟᱱ ᱠᱚᱠᱚ ᱵᱟᱹᱜᱤᱭᱟᱫ ᱠᱟᱱᱟ ᱚᱱᱟᱛᱮ ᱟᱹᱰᱤᱞᱮᱠᱟᱱ ᱡᱤᱵ ᱠᱩ ᱟᱜᱷᱟᱛᱚᱜ ᱠᱟᱱᱟ ᱡᱮᱢᱚᱱ ᱞᱟᱹᱴᱩ ᱞᱟᱹᱴᱩ ᱡᱤᱵ ᱠᱚᱠᱚ ᱟᱜᱷᱟᱛᱚᱜ ᱟ ᱚᱱᱟᱨᱮ ᱦᱮᱸ ᱤᱭᱟᱹ ᱦᱚᱸᱠᱚ ᱥᱮᱞᱮᱫᱚᱜ ᱠᱟᱱᱟ ᱦᱚᱨᱚᱠᱩ ᱤᱭᱟᱹ ᱦᱚᱨᱚ ᱢᱟᱨᱟᱝ ᱢᱟᱨᱟᱝ ᱦᱟᱠᱩ ᱚᱱᱟ ᱤᱭᱟᱹ ᱠᱟᱛᱮᱜ ᱠᱩ ᱛᱟᱦᱮᱱ ᱠᱟᱱᱟ ᱠᱤᱱᱵᱟ ᱮᱴᱟᱜ ᱡᱤᱵᱠᱚᱦᱚᱸ ᱱᱚᱣᱟ ᱫᱚ ᱮᱠᱪᱩᱭᱮᱞᱤ ᱵᱟᱹᱲᱤᱡ ᱫᱚ ᱠᱟᱱᱟ ᱢᱮᱱᱠᱦᱟᱱ ᱦᱟᱠᱩ ᱡᱟᱦᱟᱸᱭ ᱠᱩ ᱥᱟᱵᱟ ᱚᱱᱟᱠᱩ ᱡᱟᱞᱟᱱᱠᱩ ᱟᱹᱜᱩᱨᱮᱭᱟᱜ ᱫᱚ ᱞᱟᱹᱠᱛᱤ ᱠᱟᱱᱟ ᱤᱧᱟᱹᱜ ᱩᱭᱦᱟᱺᱨ ᱛᱮ ᱱᱚᱣᱟᱧ ᱢᱚᱱᱮᱭᱟ ᱡᱮ ᱦᱚᱲ ᱡᱟᱦᱟᱸᱠᱩ ᱡᱚᱢᱮᱫ ᱟ ᱚᱱᱟᱫᱚ ᱴᱷᱤᱠᱜᱮᱭᱟ ᱢᱮᱱᱠᱷᱟᱱ ᱱᱚᱝᱠᱟᱱᱟᱜ ᱡᱤᱱᱤᱥ ᱠᱩ ᱟᱞᱳ ᱦᱩᱭᱩᱜ ᱢᱟ ᱤᱧ ᱱᱚᱣᱟ ᱫᱚ ᱵᱚᱫᱚᱞᱚᱜ ᱢᱟ ᱢᱮᱱᱛᱮ ᱤᱧ ᱢᱮᱱᱟ